ᱡᱚᱛᱚ ᱵᱷᱤᱱᱟᱹᱼᱵᱷᱤᱱᱟᱹ ᱡᱟᱭᱜᱟᱨᱮ ᱪᱮᱬᱮᱠᱚ ᱟᱭᱢᱟ ᱵᱷᱤᱱᱟᱹᱼᱵᱷᱤᱱᱟᱹ ᱛᱮᱠᱚ ᱛᱟᱦᱮᱱᱟ ᱵᱟᱝ ᱫᱚ ᱵᱩᱨᱩ ᱵᱩᱨᱩ ᱡᱷᱟᱨᱱᱟ ᱠᱚᱨᱮᱜᱮ ᱪᱮᱬᱮ ᱱᱟᱯᱟᱭ ᱵᱟᱲᱟᱛᱮ ᱟᱨ ᱟᱹᱰᱤ ᱠᱩᱥᱤᱛᱮᱠᱚ ᱛᱟᱦᱮᱱᱟ ᱚᱱᱟ ᱤᱭᱟᱹᱛᱮ ᱥᱤᱛᱩᱝ ᱫᱤᱱ ᱪᱟᱦᱮ ᱡᱟᱹᱯᱩᱫ ᱫᱤᱱ ᱪᱮᱬᱮ ᱟᱠᱚᱣᱟᱜ ᱚᱠᱳᱲᱼᱥᱠᱳᱲ ᱞᱟᱦᱟ ᱠᱟᱛᱮᱫ

ᱞᱟᱦᱟ ᱠᱟᱛᱮᱫ ᱥᱟᱶ ᱢᱤᱫ ᱛᱮᱠᱚ ᱛᱟᱦᱮᱱᱟ ᱪᱮᱬᱮ ᱠᱚ ᱪᱮᱨᱚᱵᱮᱨᱚ ᱠᱚ ᱨᱟᱜ ᱵᱟᱲᱟᱭᱟ ᱥᱟᱶᱛᱮ ᱟᱠᱚ ᱨᱮᱱ ᱟᱠᱚ ᱨᱮᱱ ᱜᱤᱫᱽᱨᱟᱹ ᱠᱚ ᱡᱚᱢᱟᱜ ᱠᱚ ᱟᱹᱜᱩ ᱟᱠᱚᱣᱟ ᱛᱳ ᱚᱱᱟᱠᱚ ᱧᱮᱞ ᱠᱟᱛᱮᱫ ᱜᱮ ᱪᱮᱬᱭᱟᱜ ᱫᱩᱠ ᱠᱚ ᱵᱟᱲᱟᱭ ᱫᱟᱲᱮᱭᱟᱜᱼᱟ ᱡᱮ ᱠᱩᱥᱤᱛᱮ ᱦᱮᱱᱟᱜ ᱠᱚᱣᱟ ᱥᱮ ᱵᱟᱝ ᱜᱮ

ᱛᱳ ᱟᱹᱰᱤ ᱞᱮᱠᱟᱱ ᱟᱠᱚ ᱧᱮᱞᱛᱮ ᱦᱟᱱᱟᱼᱱᱷᱟᱣᱟ ᱵᱚᱱ ᱪᱮᱫ ᱫᱟᱲᱮᱭᱟᱜᱼᱟ ᱡᱮᱭᱥᱮ ᱢᱤᱫᱛᱮ ᱪᱮᱫ ᱞᱮᱠᱟ ᱠᱚ ᱛᱟᱦᱮᱱᱟ